ᱦᱮᱞᱳ ᱟᱢ ᱨᱟᱱᱤᱜᱚᱸᱡᱽ ᱴᱷᱮᱠ ᱨᱮᱥᱴᱩᱨᱮᱱᱴ ᱠᱷᱚᱱ ᱢᱮᱱᱮᱡᱟᱨ ᱵᱟᱹᱵᱩᱢ ᱞᱟᱹᱭᱫᱟ ᱤᱧ ᱵᱟᱸᱥᱲᱟ ᱟᱹᱛᱩ ᱠᱷᱚᱱ ᱯᱟᱨᱵᱚᱛᱤ ᱢᱩᱨᱢᱩᱧ ᱢᱮᱱᱮᱫᱟ ᱟᱢᱟᱜ ᱨᱮᱥᱴᱩᱨᱮᱱᱴ ᱠᱷᱚᱱ ᱠᱤᱪᱷᱩ ᱡᱚᱢᱟᱜ ᱚᱰᱟᱨᱤᱧ ᱢᱮᱱᱮᱫ ᱛᱟᱦᱮᱱᱟ ᱟᱫᱚ ᱚᱱᱟ ᱡᱚᱢᱟᱜ ᱪᱮᱛᱟᱱ ᱨᱮ ᱪᱮᱫ ᱞᱮᱠᱟ ᱵᱤᱥᱮᱥ ᱪᱷᱟᱹᱲ ᱢᱮᱱᱟᱜᱼᱟ ᱪᱷᱟᱹᱲ ᱢᱮᱱᱟᱜ ᱠᱷᱟᱱ ᱫᱚ ᱠᱚᱭᱮᱠᱴᱤ ᱡᱚᱢᱟᱜ ᱤᱧ ᱚᱰᱟᱨ ᱠᱮᱭᱟ ᱚᱱᱟ ᱠᱚᱫᱚ ᱦᱩᱭᱩᱜ ᱠᱟᱱᱟ ᱵᱤᱨᱤᱭᱟᱱᱤ ᱪᱤᱞᱤ ᱪᱤᱠᱮᱱ ᱯᱷᱨᱟᱭ ᱢᱳᱢᱳ ᱪᱟᱣᱢᱤᱱ ᱟᱨ ᱢᱤᱫᱴᱮᱱ ᱪᱤᱠᱮᱱ ᱥᱩᱯ ᱛᱚ ᱱᱚᱣᱟ ᱠᱚᱫᱚ ᱜᱟᱯᱟ ᱛᱟᱨᱟᱥᱤᱧ ᱮᱠ ᱵᱟᱡᱟᱜ ᱢᱩᱫᱽᱨᱮᱧ ᱰᱮᱞᱤᱵᱷᱟᱨᱤᱧ ᱧᱟᱢ ᱜᱮᱭᱟ